ᱦᱮᱸ ᱢᱟᱪᱮᱛᱟᱹᱱᱤ ᱡᱚᱦᱟᱨ ᱜᱮ ᱦᱮᱸ ᱞᱟᱹᱭᱮᱫ ᱛᱟᱦᱮᱸᱫ ᱡᱷᱟᱲᱠᱷᱚᱸᱰ ᱠᱷᱚᱱᱞᱤᱧ ᱞᱟᱹᱭᱮᱫ ᱛᱟᱦᱮᱱ ᱮᱱᱠᱷᱟᱱ ᱱᱚᱰᱮᱧ ᱢᱮᱱᱮᱜᱼᱟ ᱞᱤᱧ ᱫᱤᱫᱤ ᱟᱯᱮ ᱳᱰᱤᱥᱟ ᱨᱮᱭᱟᱜ ᱟᱵᱚ ᱚᱞᱪᱤᱠᱤ ᱤᱫᱤ ᱠᱟᱛᱮᱫ ᱪᱮᱫ ᱞᱮᱠᱟ ᱯᱟᱲᱦᱟᱣ ᱠᱚ ᱪᱟᱹᱞᱩ ᱠᱟᱱᱟ ᱚᱱᱟ ᱤᱫᱤ ᱠᱟᱛᱮᱫ ᱟᱹᱵᱤᱱ ᱴᱷᱮᱡ ᱠᱷᱚᱱ ᱵᱟᱲᱟᱭ ᱧᱚᱜ ᱥᱟᱱᱟᱭᱮᱫ ᱞᱤᱧᱟᱹ ᱟᱵᱚ ᱪᱤᱠᱤᱛᱮ ᱟᱵᱚ ᱯᱟᱹᱨᱥᱤ ᱛᱮ ᱪᱮᱫ ᱞᱮᱠᱟ ᱚᱞᱚᱜ ᱪᱟᱞᱟᱜ ᱠᱟᱱᱟ ᱚᱠᱟ ᱪᱟᱱᱟᱪ ᱠᱚᱨᱮ ᱚᱠᱟ ᱠᱚᱞᱮᱡᱽ ᱭᱩᱱᱤᱵᱷᱟᱨᱥᱤᱴᱤ ᱥᱠᱩᱞ ᱠᱚᱨᱮᱜ ᱪᱟᱞᱟᱜ ᱠᱟᱱᱟ ᱚᱱᱟ ᱤᱫᱤ ᱠᱟᱛᱮᱫ ᱵᱟᱲᱟᱭ ᱥᱟᱱᱟ ᱠᱟᱫ ᱞᱤᱧᱟᱹ

ᱟᱸᱡᱚᱢᱚᱜ ᱠᱟᱱᱟ ᱛᱚ ᱦᱳᱭ ᱚᱱᱟ ᱤᱫᱤ ᱠᱟᱛᱮᱫ ᱜᱮ ᱦᱟᱸᱜ ᱞᱤᱧ ᱯᱷᱳᱱ ᱠᱟᱜᱼᱟ ᱟᱹᱵᱤᱱ ᱴᱷᱮᱱ ᱫᱚ ᱦᱮᱸ ᱟᱹᱞᱤᱧ ᱫᱚ ᱱᱚᱰᱮ ᱡᱷᱟᱲᱠᱷᱚᱸᱰ ᱡᱷᱟᱲᱠᱷᱚᱸᱰ ᱠᱷᱚᱱ ᱞᱤᱧ ᱢᱮᱱᱮᱫ ᱛᱟᱦᱮᱱ ᱦᱳᱭ ᱦᱮᱸ ᱦᱮᱸ ᱟᱫᱚ ᱟᱹᱞᱤᱧ ᱚᱞᱚᱜ ᱞᱤᱧ ᱮᱰᱢᱤᱥᱚᱱ ᱞᱤᱧ ᱩᱭᱦᱟᱹᱨᱮᱜᱼᱟ ᱳᱰᱤᱥᱟ ᱨᱮ

ᱦᱳᱭ ᱚᱸᱰᱮ ᱞᱤᱧ ᱟᱸᱡᱚᱢᱫᱟ ᱠᱤ ᱢᱟᱱᱮ ᱱᱚᱣᱟ ᱱᱚ ᱛᱟᱹᱨᱤᱠᱷ ᱠᱷᱚᱱ ᱭᱩᱱᱤᱵᱷᱟᱨᱥᱤᱴᱤ ᱥᱮ ᱱᱤᱛᱚᱜ ᱠᱚ ᱞᱟᱹᱭᱫᱟ ᱱᱚᱣᱟ ᱥᱨᱤ ᱨᱟᱢᱪᱚᱱᱫᱨᱚ ᱵᱷᱚᱡᱽᱫᱟᱹ ᱭᱩᱱᱤᱵᱷᱟᱨᱥᱤᱴᱤ ᱨᱮ ᱟᱵᱚ ᱥᱟᱱᱛᱟᱲᱤ ᱛᱮ ᱮᱢ ᱮᱹ ᱠᱚ ᱚᱞᱚᱜ ᱪᱟᱹᱞᱩ ᱟᱠᱟᱱᱟ ᱢᱮᱱᱛᱮ

ᱟᱪᱪᱷᱟ ᱚᱱᱟ ᱫᱚ ᱚᱠᱟ ᱥᱚᱢᱚᱭ ᱨᱮ ᱦᱩᱭᱩᱜ ᱠᱟᱱᱟ ᱫᱤᱫᱤ ᱥᱮᱥᱚᱱ ᱢᱟ ᱚᱱᱛᱮᱱᱟᱜ ᱢᱟ ᱱᱟᱥᱮ ᱟᱞᱮ ᱡᱷᱟᱲᱠᱷᱚᱸᱰ ᱠᱷᱚᱱ ᱢᱟ ᱞᱟᱦᱟ ᱫᱷᱟᱨᱟ ᱜᱮ ᱪᱟᱞᱟᱜᱼᱟ ᱟᱫᱚ ᱱᱮᱥ ᱢᱟᱦᱟᱜ ᱥᱮᱥᱚᱱ ᱢᱟ ᱯᱚᱞᱚᱢ ᱟᱠᱟᱱ ᱞᱮᱠᱟᱞᱤᱧ ᱵᱩᱡᱷᱟᱹᱣᱫᱟ ᱟᱫᱚ ᱟᱹᱞᱤᱧ ᱦᱤᱡᱩᱜ ᱠᱟᱱ ᱥᱮᱨᱢᱟ ᱞᱟᱹᱜᱤᱫ ᱞᱤᱧ ᱥᱟᱯᱲᱟᱜ ᱠᱟᱱᱟ ᱟᱫᱚ ᱟᱹᱞᱤᱧ ᱥᱟᱶᱛᱮ ᱟᱨᱦᱚᱸ ᱮᱴᱟᱜ ᱥᱮᱪᱮᱫ ᱥᱮᱪᱮᱫᱤᱭᱟᱹ ᱠᱚᱠᱚ ᱚᱞᱚᱜᱚᱜᱼᱟ ᱞᱟᱹᱭᱫᱟ

ᱚᱱᱠᱟᱜ ᱜᱮᱭᱟ ᱫᱤᱫᱤ ᱟᱫᱚ ᱦᱮᱸ ᱦᱮᱸ ᱤᱱᱠᱟᱹ ᱫᱷᱟᱨᱟ ᱜᱮᱞᱟᱝ ᱜᱚᱞᱯᱚᱭᱟ ᱦᱮᱸ ᱟᱹᱞᱤᱧ ᱪᱟᱞᱟᱣ ᱞᱮᱱᱠᱷᱟᱡ ᱦᱟᱸᱜ ᱟᱹᱵᱤᱱ ᱥᱟᱶ ᱞᱤᱧ ᱫᱮᱠᱷᱟᱜᱼᱟ ᱞᱤᱧ ᱧᱟᱯᱟᱢ ᱟᱹᱞᱤᱧ ᱦᱳᱭ ᱦᱳᱭ ᱴᱷᱤᱠ ᱜᱮᱭᱟ ᱛᱚᱵᱮ ᱫᱤᱫᱤ ᱢᱟ ᱡᱚᱦᱟᱨ